ᱠᱟᱜᱚᱡᱽ ᱥᱟᱠᱟᱢ ᱨᱮᱱᱟᱜ ᱠᱟᱛᱷᱟ ᱡᱟᱦᱟᱸ ᱱᱚᱸᱰᱮ ᱠᱩᱠᱞᱤ ᱫᱚᱦᱚ ᱦᱩᱭ ᱟᱠᱟᱱᱟ ᱟᱹᱰᱤ ᱵᱷᱟᱹᱜᱤ ᱠᱟᱛᱷᱟ ᱠᱟᱱᱟ ᱟᱹᱰᱤ ᱵᱷᱟᱹᱜᱤ ᱠᱩᱠᱞᱤ ᱠᱟᱱᱟ ᱥᱚᱦᱚᱨ ᱵᱟᱡᱟᱨ ᱨᱮᱱᱟᱜ ᱞᱳᱠᱮᱹᱞ ᱯᱮᱯᱟᱨ ᱥᱮ ᱟᱹᱛᱩ ᱯᱟᱲᱟ ᱜᱟᱸ ᱨᱮᱱᱟᱜ ᱯᱮᱯᱟᱨ ᱡᱟᱦᱟᱸ ᱚᱱᱟ ᱵᱷᱤᱛᱨᱤ ᱨᱮ ᱢᱟᱱᱮ ᱟᱹᱰᱤ ᱯᱟᱨᱛᱷᱚᱠᱠᱚ ᱧᱮᱞ ᱧᱟᱢᱚᱜ ᱠᱟᱱᱟ ᱟᱹᱰᱤ ᱯᱷᱟᱨᱟᱠ ᱧᱮᱞᱚᱜᱚᱜ ᱠᱟᱱᱟ ᱠᱟᱨᱚᱱ ᱡᱟᱦᱟᱸ ᱡᱤᱱᱤᱥ ᱠᱚ ᱵᱮᱼᱵᱟᱹᱲᱤᱡ ᱡᱤᱱᱤᱥ ᱠᱚ ᱥᱚᱦᱚᱨ ᱵᱟᱡᱟᱨ ᱨᱮᱦᱚᱸ ᱦᱩᱭᱩᱜ ᱠᱟᱱᱟ ᱟᱹᱛᱩ ᱴᱚᱞᱟ ᱨᱮᱦᱚᱸ ᱦᱩᱭᱩᱜ ᱠᱟᱱᱟ ᱡᱟᱦᱟᱸ ᱥᱚᱦᱚᱨ ᱵᱟᱡᱟᱨ ᱨᱮ ᱦᱩᱭᱩᱜ ᱠᱟᱱᱟ ᱚᱱᱟ ᱫᱚ ᱚᱱᱟ ᱞᱳᱠᱮᱹᱞ ᱱᱤᱭᱤᱡᱽ ᱨᱮᱫᱚ ᱵᱟᱠᱚ ᱮᱢ ᱮᱫᱟ ᱚᱛᱷᱚᱪᱚ ᱧᱮᱞᱚᱜᱚᱜ ᱠᱟᱱᱟ ᱟᱹᱛᱩ ᱴᱚᱞᱟ ᱨᱮᱱᱟᱜ ᱡᱟᱦᱟᱸ ᱱᱤᱭᱩᱡᱽ ᱯᱮᱯᱟᱨ ᱥᱮ ᱞᱳᱠᱮᱹᱞ ᱯᱮᱯᱟᱮ ᱚᱱᱟ ᱠᱚᱨᱮ ᱫᱚ ᱛᱩᱞ ᱨᱟᱠᱟᱵ ᱫᱟᱠᱚ ᱥᱟᱢᱟᱱᱱᱚ ᱠᱚᱭᱮᱠ ᱢᱤᱫ ᱵᱚᱪᱷᱚᱨ ᱞᱟᱦᱟ ᱨᱮᱜᱮ ᱮᱯᱨᱤᱞ ᱢᱟᱥ ᱨᱮᱱᱟᱜ ᱯᱩᱱ ᱛᱟᱹᱨᱤᱠ ᱨᱮ ᱵᱟᱸᱠᱩᱲᱟ ᱛᱟᱞᱰᱟᱝᱨᱟ ᱥᱩᱨ ᱨᱮ ᱢᱤᱫᱴᱤᱱ ᱜᱷᱚᱴᱚᱱᱟ ᱜᱷᱚᱴᱟᱣ ᱨᱮ ᱚᱱᱟ ᱠᱤᱱᱛᱩ ᱱᱚᱸᱰᱮ ᱨᱮᱱ ᱞᱳᱠᱮᱹᱞ ᱱᱤᱭᱩᱡᱽ ᱯᱮᱯᱟᱨ ᱫᱚ ᱩᱱᱠᱩ ᱫᱚ ᱵᱟᱠᱚ ᱮᱢ ᱞᱮᱫᱟ ᱚᱛᱷᱚᱪᱚ ᱡᱟᱦᱟᱸ ᱟᱹᱛᱩ ᱨᱮᱱᱟᱜ ᱯᱮᱯᱟᱨ ᱠᱚ ᱦᱮᱱᱟᱜᱼᱟ ᱚᱱᱟ ᱠᱚᱨᱮ ᱧᱮᱞ ᱧᱟᱢᱚᱜᱼᱟ ᱥᱤᱫᱩ ᱠᱟᱹᱱᱩᱣᱟᱜ ᱦᱩᱞ ᱢᱟᱦᱟ ᱢᱟᱱᱟᱣ ᱦᱚᱸ ᱥᱚᱦᱚᱨ ᱵᱟᱡᱟᱨ ᱨᱮᱱᱟᱜ ᱞᱳᱠᱮᱹᱞ ᱱᱤᱭᱩᱡᱽ ᱯᱮᱯᱟᱨ ᱨᱮᱫᱚ ᱵᱟᱝ ᱧᱟᱢᱚᱜᱼᱟ ᱟᱹᱛᱩ ᱨᱮᱱᱟᱜ ᱯᱮᱯᱟᱨ ᱨᱮᱫᱚ ᱧᱮᱞᱚᱜᱚᱜᱼᱟ ᱚᱱᱟ ᱛᱤᱧ ᱢᱮᱱ ᱮᱫᱟ ᱡᱮ ᱥᱚᱦᱚᱨ ᱵᱟᱡᱟᱨ ᱠᱷᱚᱵᱚᱨ ᱥᱟᱠᱟᱢ ᱟᱹᱛᱩ ᱚᱲᱟᱜ ᱨᱮᱱᱟᱜ ᱠᱷᱚᱵᱚᱨ ᱥᱟᱠᱟᱢ ᱟᱹᱰᱤ ᱛᱚᱯᱷᱟᱛᱟ ᱡᱟᱦᱟᱸ ᱫᱚ ᱵᱟᱝ ᱞᱟᱹᱠᱛᱤ ᱠᱟᱱᱟ ᱯᱷᱟᱨᱟᱠ ᱫᱚᱦᱚ ᱨᱮᱱᱟᱜ ᱞᱟᱹᱠᱛᱤ ᱫᱚ ᱵᱟᱝ ᱛᱟᱦᱮᱸ ᱠᱟᱱᱟ